ᱦᱮᱸ ᱮᱴᱟᱜ ᱱᱚᱣᱟ ᱫᱚ ᱤᱭᱟᱹ ᱫᱚᱠᱟᱱ ᱠᱟᱱᱟ ᱥᱮ ᱪᱮᱫ ᱚ ᱴᱮᱞᱟᱨ ᱠᱟᱱᱟ ᱦᱮᱸ ᱟᱪᱪᱷᱟ ᱚᱱᱟ ᱠᱤᱪᱨᱤᱡ ᱠᱚ ᱛᱷᱚᱲᱟᱢ ᱥᱮᱞᱟᱭᱟ ᱪᱮᱫ ᱞᱮᱠᱟᱢ ᱦᱟᱛᱟᱣᱟ ᱚᱱᱟ ᱤᱭᱟᱹ ᱢᱤᱫᱴᱮᱱ ᱵᱞᱟᱣᱩᱡ ᱤᱧ ᱥᱟᱭᱟ ᱢᱤᱫᱴᱮᱱ ᱵᱞᱟᱣᱩᱡ ᱦᱮᱸ ᱦᱮᱸ ᱥᱮᱞᱟᱭ ᱪᱟᱵᱟ ᱥᱟᱲᱤ ᱨᱮᱭᱟᱜ ᱯᱷᱚᱞᱥ ᱞᱟᱜᱟᱣ ᱦᱮᱸ ᱟᱨ ᱥᱟᱭᱟ ᱥᱮᱞᱟᱭ ᱪᱟᱯᱟᱣ ᱟᱨ ᱚᱱᱟ ᱵᱞᱟᱣᱩᱡ

ᱦᱮᱸ ᱚᱻ ᱥᱟᱭᱟ ᱫᱚ ᱯᱚᱱᱮᱨᱚ ᱴᱟᱠᱟ ᱟᱫᱚ ᱚᱱᱮ ᱠᱮᱵᱚᱞ ᱪᱮᱛᱟᱱ ᱪᱮᱛᱟᱱ ᱥᱮᱞᱟᱭ ᱪᱟᱯᱟᱣ ᱩᱱᱟᱹᱜ ᱮᱢ ᱦᱟᱛᱟᱣᱟ

ᱫᱚᱥ ᱴᱟᱠᱟ ᱜᱟᱱᱤᱧ ᱮᱢᱟᱢᱟ ᱢᱟ ᱦᱮᱸ ᱦᱮᱸ ᱵᱮᱥ ᱛᱟᱦᱚᱞᱮᱧ ᱟᱹᱜᱩᱭ ᱫᱟ ᱦᱟᱸᱜ ᱦᱮᱸ ᱟᱥᱚᱞ ᱱᱤᱛᱚᱜ ᱮᱢ ᱛᱟᱦᱮᱱ ᱜᱮᱭᱟ ᱛᱚ ᱟᱪᱪᱷᱟ ᱵᱮᱥ ᱛᱟᱦᱚᱞᱮ ᱟᱹᱜᱩᱭ ᱫᱟ ᱢᱟ ᱦᱮᱸ ᱟᱲᱟᱜ ᱠᱟᱜ ᱠᱟᱱᱟ